ᱦᱮᱸ ᱤᱧ

ᱡᱮᱢᱚᱱ ᱯᱩᱱ ᱯᱚᱭᱮᱱᱴ ᱢᱚᱬᱮ ᱚᱱᱠᱟ ᱦᱚᱸ ᱛᱟᱦᱮᱱ ᱠᱟᱱ ᱜᱮᱭᱟ ᱟᱫᱚ ᱟᱭᱢᱟ ᱨᱚᱠᱚᱢ ᱵᱮᱝᱠ ᱮᱠᱟᱣᱩᱱᱴ ᱥᱮ ᱟᱭᱢᱟ ᱨᱚᱠᱚᱢ ᱡᱟᱭᱜᱟ ᱨᱮ ᱟᱭᱢᱟ ᱨᱚᱠᱚᱢ ᱨᱤᱴᱟᱨᱱ ᱛᱟᱦᱮᱱ ᱠᱟᱱ ᱜᱮᱭᱟ ᱛᱚ ᱚᱱᱠᱟ ᱢᱮᱱᱟᱜᱼᱟ ᱟᱨ ᱦᱮᱸ ᱟᱨ ᱟᱫᱚᱢ ᱟᱫᱚᱢ ᱠᱚᱲᱟ ᱠᱚᱫᱚ ᱡᱮᱢᱚᱱ ᱱᱚᱣᱟ ᱤᱭᱟᱹ ᱨᱮ ᱵᱷᱟᱜᱮ ᱚᱥᱩᱵᱤᱫᱟ ᱨᱮᱠᱚ ᱯᱟᱲᱟᱣ ᱵᱟᱲᱟᱣ ᱠᱟᱱᱟ ᱡᱮᱢᱚᱱ ᱚᱠᱚᱭ ᱫᱚ ᱴᱟᱠᱟ ᱦᱟᱛᱟᱣ ᱵᱟᱲᱟ ᱠᱟᱛᱮ ᱨᱤᱴᱟᱱ ᱵᱟᱠᱚ ᱨᱤᱴᱟᱱ ᱫᱟᱲᱮᱭᱟᱜ ᱠᱟᱱᱟ ᱛᱚ ᱟᱨ ᱚᱱᱟ ᱩᱱ ᱥᱚᱢᱚᱭ ᱟᱫᱚ ᱵᱮᱝᱠ ᱦᱳᱞ ᱵᱮᱝᱠ ᱮᱠᱟᱣᱩᱱᱴ ᱨᱮᱱ ᱢᱮᱱᱮᱡᱟᱨ ᱠᱚ ᱫᱚ ᱯᱩᱞᱤᱥ ᱦᱚᱸᱠᱚ ᱯᱚᱨᱥᱟᱥᱚᱱ ᱦᱚᱸᱠᱚ ᱟᱹᱜᱩ ᱵᱟᱲᱟᱣ ᱠᱟᱫ ᱠᱚᱣᱟ ᱚᱱᱟ ᱵᱟᱝ ᱨᱤᱴᱟᱨᱱ ᱠᱷᱟᱹᱛᱤᱨ ᱛᱮ ᱟᱨ ᱩᱱᱠᱩ ᱠᱩᱧ ᱢᱮᱛᱟᱣᱟᱠᱚᱣᱟ ᱡᱮ ᱵᱮᱝᱠ ᱮᱠᱟᱣᱩᱱᱴ ᱠᱷᱚᱡ ᱞᱳᱱ ᱦᱟᱛᱟᱣ ᱞᱟᱦᱟ ᱨᱮ ᱟᱯᱮ ᱫᱚ ᱟᱯᱮᱭᱟᱜ ᱥᱟᱢᱚᱨᱛᱷᱚ ᱚᱱᱩᱥᱟᱨᱮ ᱡᱮᱢᱚᱱ ᱯᱮ ᱦᱟᱛᱟᱣ ᱡᱮᱢᱚᱱ ᱴᱟᱠᱟᱢ ᱦᱟᱛᱟᱣᱟ ᱠᱤᱱᱛᱩ ᱦᱟᱱᱛᱮ ᱦᱚᱸ ᱡᱩᱫᱤ ᱵᱟᱢ ᱨᱤᱴᱟᱱ ᱫᱟᱲᱮᱭᱟᱜᱼᱟ ᱛᱚ ᱟᱞᱚᱢ ᱦᱟᱛᱟᱣᱟ ᱟᱨ ᱥᱮ ᱴᱟᱠᱟᱢ ᱦᱟᱛᱟᱣ ᱞᱮᱠᱷᱟᱡ ᱫᱚ ᱚᱱᱟ ᱴᱟᱠᱟ ᱡᱮᱱᱚ ᱟᱢᱟᱜ ᱥᱚᱴᱷᱤᱠ ᱵᱮᱵᱚᱦᱟᱨ ᱠᱟᱛᱮᱫ ᱡᱮᱢᱚᱱ ᱟᱢ ᱠᱤᱪᱷᱩᱢ ᱠᱚᱨᱟᱣ ᱫᱟᱲᱮᱭᱟᱜ ᱥᱮ ᱟᱢᱟᱜ ᱞᱳᱱ ᱦᱚᱸᱢ ᱯᱚᱨᱤᱥᱳᱫᱽ ᱫᱟᱲᱮᱭᱟᱜ ᱚᱱᱠᱟ ᱜᱮ ᱟᱨᱚᱧ ᱢᱮᱱᱟ ᱚᱱᱟ ᱥᱟᱶ ᱥᱟᱶᱛᱮ ᱤᱱᱟᱹᱛᱮ ᱟᱵᱚᱣᱟᱜ ᱩᱱᱱᱚᱛᱤ ᱦᱚᱸ ᱦᱩᱭᱩᱜ ᱜᱮᱭᱟ ᱱᱤᱭᱟᱹ ᱜᱮ ᱤᱧᱟᱹᱜ ᱱᱚᱣᱟ ᱵᱮᱝᱠ ᱠᱷᱚᱡ ᱴᱟᱠᱟ ᱦᱟᱛᱟᱣ ᱵᱮᱯᱟᱨ ᱫᱚᱧ ᱢᱮᱱᱟ ᱤᱧᱟᱹᱜ ᱵᱷᱟᱞᱮ ᱫᱚᱥᱟᱨ ᱦᱚᱨᱟ ᱫᱚ ᱤᱱᱟᱹᱜᱮᱧ ᱢᱮᱱ ᱚᱪᱚᱭᱮᱫᱟ